ᱦᱮᱞᱳ ᱦᱮᱸ ᱟᱢ ᱢᱟᱹᱡᱷᱤ ᱵᱟᱵᱟ ᱜᱮᱢ ᱢᱮᱱᱮᱜᱼᱟ ᱥᱮ ᱚᱸᱻ ᱦᱚᱸ ᱦᱳᱭ ᱞᱟᱹᱭ ᱟᱹᱞᱤᱧ ᱞᱟᱹᱠᱛᱤ ᱫᱚ ᱟᱹᱰᱤ ᱨᱟᱹᱥᱠᱟᱹ ᱠᱟᱛᱷᱟ ᱜᱮ ᱟᱨ ᱨᱟᱹᱥᱠᱟᱹ ᱫᱚ ᱢᱟᱨᱟᱝ ᱵᱤᱴᱤ ᱵᱟᱠᱷᱨᱟ ᱟᱵᱚ ᱴᱷᱮᱱ ᱯᱮᱲᱟ ᱠᱚ ᱵᱚᱞᱚ ᱞᱮᱱᱟ ᱠᱚ ᱟᱡ ᱧᱮᱞ ᱵᱟᱠᱷᱨᱟ ᱦᱟᱸᱜ ᱟᱫᱚ ᱯᱮᱲᱟ ᱠᱚᱠᱚ ᱵᱚᱞᱚ ᱞᱮᱱᱠᱷᱟᱱ ᱩᱱᱠᱩ ᱠᱩᱥᱤᱵᱟᱥᱤᱭᱮᱱᱟ ᱠᱚ ᱟᱫᱚ ᱠᱩᱥᱤᱵᱟᱥᱤᱭᱮᱱ ᱠᱷᱟᱱ ᱩᱱᱠᱩ ᱠᱚ ᱢᱮᱱᱮᱜᱼᱟ ᱠᱟᱛᱷᱟ ᱠᱚ ᱞᱟᱹᱭ ᱨᱩᱣᱟᱹᱲ ᱯᱮ ᱮᱱᱠᱷᱟᱱ ᱠᱟᱛᱷᱟ ᱠᱚ ᱞᱟᱹᱭ ᱦᱮᱸ ᱦᱳᱭ ᱟᱫᱚ ᱢᱮᱱᱮᱜᱼᱟ ᱠᱚ ᱠᱟᱛᱷᱟ ᱠᱚ ᱞᱟᱹᱭ ᱨᱩᱣᱟᱹᱲ ᱯᱮ ᱢᱮᱱᱠᱷᱟᱱ ᱠᱟᱛᱷᱟ ᱞᱟᱹᱭ ᱨᱩᱣᱟᱹᱲ ᱢᱟᱱᱮ ᱤᱧᱫᱩᱧ ᱢᱮᱱᱮᱜᱼᱟ ᱠᱟᱛᱷᱟ ᱦᱚᱸ ᱵᱚᱱ ᱢᱮᱱ ᱨᱩᱣᱟᱹᱲᱟ ᱟᱨ ᱠᱩᱥᱤ ᱵᱟᱹᱥᱤ ᱞᱮᱱᱠᱷᱟᱱ ᱥᱟᱨ ᱥᱟᱹᱜᱩᱱ ᱠᱚᱦᱚᱸ ᱵᱚᱱ ᱥᱟᱨ ᱥᱟᱹᱜᱩᱱ ᱵᱟᱛᱨᱟᱢ ᱩᱛᱟᱹᱨᱟ ᱟᱫᱚ ᱚᱱᱟ ᱞᱟᱹᱜᱤᱫ ᱜᱮᱦᱟᱸᱜ ᱟᱹᱵᱤᱱ ᱴᱷᱮᱱ ᱤᱧ ᱯᱷᱳᱱ ᱠᱟᱜᱼᱟ ᱱᱟᱥᱮ ᱚᱱᱟ ᱠᱚ ᱪᱮᱫ ᱞᱮᱠᱟ ᱵᱩᱫᱷᱤ ᱫᱤᱥᱟᱹᱭᱟᱵᱚ ᱟᱫᱚ ᱵᱩᱫᱷᱤ ᱫᱤᱥᱟᱹ ᱠᱟᱹᱡ ᱦᱟᱸᱜ ᱞᱟᱹᱭ ᱧᱚᱜ ᱵᱤᱱ ᱦᱳᱭ ᱦᱳᱭ ᱢᱮᱱ ᱫᱚ ᱟᱹᱵᱤᱱᱜᱮ ᱢᱟᱹᱡᱷᱤ ᱵᱟᱵᱟ ᱠᱟᱱᱟᱵᱤᱱ ᱟᱨ ᱦᱚᱲᱠᱚ ᱡᱟᱣᱨᱟ ᱠᱚᱵᱤᱱ ᱦᱚᱲ ᱡᱟᱣᱨᱟ ᱠᱟᱛᱮ ᱵᱚᱱ ᱤᱭᱟᱹ ᱜᱟᱞᱢᱟᱨᱟᱣᱟ ᱟᱨ ᱚᱠᱟ ᱠᱚ ᱫᱤᱱ ᱠᱚᱨᱮ ᱱᱟᱯᱟᱭᱚᱜᱼᱟ ᱚᱱᱟ ᱫᱤᱱ ᱠᱚᱨᱮ ᱵᱚᱱ ᱫᱤᱱᱟ ᱟᱨ ᱫᱤᱱ ᱠᱟᱛᱮ ᱦᱟᱰᱮ ᱜᱟᱞᱢᱟᱨᱟᱣ ᱵᱚᱱ ᱥᱮᱴᱮᱨ ᱦᱚᱴᱚ ᱠᱟᱜᱼᱟ ᱠᱤ ᱱᱚᱣᱟ ᱫᱤᱱ ᱠᱚᱨᱮ ᱞᱮ ᱥᱮᱱᱚᱜᱼᱟ ᱦᱳᱭ ᱟᱹᱞᱤᱧᱟᱜ ᱫᱤᱱ ᱫᱚ ᱚᱱᱮ ᱚᱱᱠᱟ ᱫᱚ ᱥᱳᱢᱵᱟᱨ ᱞᱮ ᱢᱮᱱᱮᱜᱼᱟ ᱟᱫᱚ ᱥᱳᱢᱵᱟᱨ ᱟᱹᱵᱤᱱ ᱥᱚᱢᱚᱭ ᱠᱚᱵᱤᱱ ᱧᱟᱢᱮᱜᱼᱟ ᱥᱮ ᱵᱟᱝ ᱜᱮ ᱦᱳᱭ ᱤᱱᱠᱟᱜᱮ ᱥᱳᱢᱵᱟᱨ ᱧᱟᱢᱚᱜ ᱠᱷᱟᱱ ᱦᱚᱲ ᱠᱚᱵᱤᱱ ᱟᱹᱵᱤᱱ ᱡᱟᱣᱨᱟ ᱠᱚᱵᱤᱱ ᱟᱨ ᱟᱞᱮ ᱚᱲᱟᱜ ᱨᱮᱜᱮ ᱦᱟᱸᱜ ᱡᱟᱣᱨᱟ ᱠᱟᱛᱮ ᱵᱚᱱ ᱜᱟᱞᱢᱟᱨᱟᱣᱟ ᱟᱨ ᱛᱟᱭᱚᱢ ᱛᱮ ᱥᱟᱨ ᱥᱟᱹᱜᱩᱱ ᱵᱚᱱ ᱥᱟᱨ ᱥᱟᱹᱜᱩᱱ ᱛᱟᱨᱟᱭ ᱠᱷᱟᱱ ᱦᱚᱨ ᱨᱮ ᱦᱳᱭ ᱫᱤᱱ ᱫᱷᱟᱨᱡᱚ ᱠᱟᱛᱮ ᱟᱨ ᱵᱟᱨ ᱦᱚᱲ ᱜᱟᱱ ᱵᱟᱠᱷᱟᱱ ᱫᱚ ᱥᱟᱵ ᱠᱚᱣᱟ ᱟᱨ ᱥᱟᱵ ᱠᱟᱛᱮ ᱦᱟᱸᱜ ᱵᱚᱱ ᱠᱷᱳᱵᱚᱨ ᱠᱚᱣᱟ ᱱᱤᱭᱟᱹ ᱦᱤᱞᱳᱜ ᱞᱮ ᱥᱮᱱᱚᱜ ᱠᱷᱟᱱ ᱥᱟᱨ ᱥᱟᱹᱜᱩᱱ ᱟᱛᱮᱜ ᱟᱛᱳ ᱠᱷᱚᱱ ᱠᱚ ᱵᱤᱫᱟᱹᱭ ᱜᱚᱫ ᱠᱟᱵᱚᱱ ᱢᱟ ᱟᱨ ᱦᱟᱸᱰᱮ ᱦᱚᱸ ᱟᱛᱳ ᱵᱚᱞᱚᱛᱮ ᱚᱸᱰᱮ ᱠᱚ ᱨᱤᱥᱤᱵᱷ ᱵᱚᱱᱟ ᱠᱚ ᱦᱳᱭ ᱚᱱᱟᱜᱮ ᱢᱟ ᱛᱚᱵᱮ ᱛᱤᱥ ᱠᱚᱨᱮ ᱵᱮᱱ ᱫᱩᱲᱩᱵᱼᱟ ᱚᱸᱻ ᱦᱚᱸ ᱦᱳᱭ ᱦᱟᱺᱰᱤ ᱦᱟᱸᱜ ᱞᱤᱧ ᱫᱚᱦᱚ ᱦᱚᱪᱚᱭᱮᱜ ᱠᱚᱣᱟ ᱟᱨ ᱡᱟᱶᱟᱭ ᱛᱟᱠᱚ ᱟᱹᱰᱤ ᱵᱮᱥᱮᱭ ᱠᱟᱹᱢᱤᱭᱟᱭ ᱚᱱᱟ ᱛᱮᱦᱟᱸᱜ ᱞᱮ ᱠᱩᱥᱤ ᱜᱚᱫ ᱟᱠᱟᱱᱟ ᱱᱚᱠᱨᱤ ᱠᱚᱲᱟ ᱠᱟᱱᱟᱭ ᱚᱱᱟᱨᱮ ᱱᱟᱦᱟᱜ ᱟᱵᱚ ᱠᱩᱥᱤᱜ ᱠᱟᱱᱟ ᱵᱚ ᱫᱷᱚᱞᱵᱷᱩᱢᱜᱚᱲ ᱥᱮᱱ ᱦᱳᱭ ᱛᱚᱵᱮ ᱦᱳᱭ ᱛᱚᱵᱮ ᱦᱳᱭ ᱛᱚᱵᱮ ᱚᱱᱠᱟ ᱜᱮ ᱛᱚᱵᱮ ᱴᱷᱤᱠ ᱜᱮᱭᱟ ᱫᱚᱦᱚᱭᱮᱭᱟᱜ ᱞᱤᱧ ᱛᱚᱵᱮ